ᱜᱟᱶᱛᱟ ᱟᱞᱮ ᱟᱹᱛᱩᱨᱮ ᱜᱟᱶᱛᱟ ᱛᱤᱱᱟᱹᱜ ᱢᱮᱱᱟᱜ ᱠᱚᱣᱟ ᱟᱞᱮ ᱟᱹᱛᱩ ᱟᱞᱮ ᱟᱞᱮ ᱥᱩᱨ ᱥᱩᱯᱩᱨ ᱠᱚᱨᱮ ᱦᱚᱸ ᱢᱮᱱᱟᱜ ᱠᱚᱜᱮᱭᱟ ᱩᱱᱠᱩ ᱜᱟᱶᱛᱟ ᱫᱚ ᱞᱟᱲᱠᱟ ᱯᱮᱲᱮ ᱢᱩᱰᱟᱹ ᱦᱟᱹᱰᱤ ᱟᱹᱰᱤ ᱠᱤᱪᱷᱩ ᱟᱞᱮ ᱟᱹᱰᱤ ᱠᱤᱪᱷᱩ ᱮᱴᱟᱜ ᱡᱟᱹᱛ ᱠᱚ ᱢᱮᱱᱟᱜ ᱠᱚᱜᱮᱭᱟ ᱟᱞᱮ ᱥᱩᱨ ᱥᱩᱯᱩᱨ ᱠᱚᱨᱮ ᱦᱚᱸ ᱩᱱᱠᱩ ᱥᱟᱞᱟᱜ ᱫᱳ ᱦᱤᱡᱩᱜ ᱨᱮᱦᱚᱸ ᱠᱚ ᱟᱞᱮ ᱥᱩᱨ ᱠᱚᱛᱮ ᱦᱚᱸ ᱩᱱᱟᱹᱜ ᱤᱭᱟᱹ ᱫᱚ ᱨᱚᱲ ᱨᱮᱦᱚᱸ ᱠᱚ ᱚᱱᱠᱟ ᱩᱱᱟᱹᱜ ᱮᱴᱟᱜ ᱡᱟᱹᱛ ᱛᱮᱫᱚ ᱩᱱᱟᱹᱜ ᱜᱷᱟᱹᱲᱤᱡ ᱫᱚ ᱵᱟᱭ ᱠᱟᱛᱷᱟ ᱥᱟᱱᱟᱢᱟ ᱚᱱᱟ ᱞᱟᱹᱜᱤᱫ ᱟᱹᱞᱤᱧ ᱦᱚᱸ ᱟᱞᱮ ᱥᱩᱨ ᱥᱩᱯᱩᱨ ᱠᱚᱨᱮ ᱠᱚ ᱦᱤᱡᱩᱜ ᱨᱮᱦᱚᱸ ᱩᱱᱟᱹᱜ ᱜᱷᱟᱹᱲᱤᱡ ᱫᱚ ᱵᱟᱝ ᱜᱮᱞᱤᱧ ᱠᱟᱛᱷᱟᱜᱼᱟ ᱪᱮᱫᱟᱜ ᱥᱮ ᱩᱱᱠᱩ ᱫᱚ ᱮᱴᱟᱜ ᱡᱟᱹᱛ ᱠᱟᱱᱟ ᱠᱚ ᱮᱴᱟᱜ ᱡᱟᱹᱛ ᱥᱟᱞᱟᱜ ᱠᱟᱛᱷᱟ ᱫᱚ ᱩᱱᱟᱹᱜ ᱪᱮᱦᱮᱨᱟ ᱫᱚ ᱵᱟᱝ ᱠᱟᱛᱷᱟᱜᱼᱟ ᱠᱟᱛᱷᱟᱜ ᱨᱮᱦᱚᱸᱢ ᱩᱱᱟᱹᱜ ᱵᱮᱥ ᱪᱮᱦᱮᱨᱟ ᱫᱚ ᱟᱵᱚᱣᱟᱜ ᱵᱷᱟᱥᱟ ᱟᱵᱚᱣᱟᱜ ᱜᱟᱶᱛᱟ ᱨᱮᱱ ᱦᱚᱲ ᱞᱮᱠᱟ ᱫᱚ ᱪᱮᱦᱮᱨᱟ ᱫᱚ ᱵᱟᱢ ᱠᱟᱛᱷᱟᱜᱼᱟ ᱚᱱᱟ ᱞᱟᱹᱜᱤᱫ ᱩᱱᱠᱩ ᱠᱚ ᱦᱤᱡᱩᱜ ᱨᱮᱦᱚᱸ ᱟᱵᱚ ᱟᱹᱨᱤ ᱪᱟᱹᱞᱤ ᱞᱮᱠᱪᱟᱨ ᱠᱚ ᱤᱧ ᱫᱚ ᱩᱱᱠᱩ ᱥᱟᱞᱟᱜ ᱜᱷᱟᱹᱲᱤᱡ ᱜᱷᱟᱹᱲᱤᱡ ᱫᱚ ᱵᱟᱹᱧ ᱠᱟᱛᱷᱟᱜᱼᱟ ᱢᱤᱫ ᱜᱷᱟᱹᱲᱤᱡ ᱵᱟᱝᱠᱷᱟᱱ ᱠᱤᱪᱷᱩ ᱜᱷᱟᱹᱲᱤᱡ ᱠᱟᱛᱷᱟ ᱠᱟᱛᱮᱱ ᱩᱱᱠᱩ ᱥᱟᱞᱟᱜ ᱫᱚ ᱩᱱᱟᱹᱜ ᱜᱤᱧ ᱠᱟᱛᱷᱟᱜᱼᱟ ᱟᱵᱚ ᱜᱟᱶᱛᱟ ᱨᱮᱱ ᱦᱚᱲ ᱥᱟᱞᱟᱜ ᱫᱚ ᱩᱱᱠᱩ ᱫᱚ ᱟᱵᱚᱞᱮᱠᱟ ᱜᱮ ᱵᱮᱥ ᱪᱮᱦᱮᱨᱟ ᱨᱚᱲᱟᱠᱚ ᱵᱮᱥ ᱪᱮᱦᱮᱨᱟ ᱟᱡᱚ ᱵᱮᱥ ᱪᱮᱦᱮᱨᱟ ᱯᱚᱴᱟᱜᱼᱟ ᱠᱟᱛᱷᱟ ᱠᱚ ᱚᱱᱟ ᱞᱟᱹᱜᱤᱫ ᱩᱱᱠᱩ ᱥᱟᱞᱟᱜ ᱜᱮ ᱵᱮᱥ ᱪᱮᱦᱮᱨᱟ ᱠᱟᱛᱷᱟᱜ ᱟᱹᱧ ᱤᱧ ᱫᱚ ᱚᱱᱟ ᱠᱷᱟᱛᱤᱨ ᱱᱩᱠᱩ ᱜᱟᱶᱛᱟ ᱥᱟᱞᱟᱜ ᱫᱚ ᱟᱞᱮ ᱥᱩᱨ ᱥᱩᱯᱩᱨ ᱠᱚᱨᱮ ᱢᱮᱱᱟᱜ ᱠᱚ ᱥᱟᱞᱟᱜ ᱨᱮᱦᱚᱸ ᱩᱱᱠᱩ ᱥᱟᱞᱟᱜᱫᱚ ᱩᱱᱟᱹᱜ ᱜᱷᱟᱹᱲᱤᱡ ᱫᱚ ᱵᱟᱝᱜᱤᱧ ᱠᱟᱛᱷᱟᱜᱼᱟ